ᱡᱩᱛᱟᱹ ᱦᱚᱨᱚᱜ ᱫᱚ ᱵᱷᱟᱜᱤ ᱜᱮᱭᱟ ᱢᱟᱱᱮ ᱡᱩᱛᱟᱹ ᱦᱚᱨᱚᱜ ᱡᱟᱦᱟᱸ ᱥᱮᱡ ᱪᱟᱞᱟᱜ ᱨᱮᱦᱚᱸ ᱦᱮᱸ ᱮᱠᱮᱱ ᱡᱟᱸᱜᱟᱛᱮ ᱪᱟᱞᱟᱣ ᱫᱚ ᱦᱚᱭᱛᱳ ᱥᱩᱴ ᱥᱩᱴᱮᱢ ᱦᱚᱨᱚᱜ ᱟᱠᱟᱫᱟ ᱥᱟᱡᱟᱣ ᱟᱠᱟᱱᱟᱢ ᱡᱩᱛᱟᱹ ᱵᱟᱹᱱᱩᱜ ᱛᱟᱢᱟ ᱦᱚᱭᱛᱳ ᱚᱱᱛᱮ ᱛᱮᱦᱚᱸ ᱧᱮᱞᱛᱮ ᱢᱟᱱᱮ ᱠᱷᱟᱨᱟᱯᱮᱢ ᱧᱮᱞᱚᱜᱼᱟ ᱮᱵᱚᱝ ᱚᱱᱟ ᱡᱩᱛᱟᱢ ᱦᱚᱨᱚᱜ ᱠᱟᱜ ᱠᱷᱟᱱ ᱡᱟᱦᱟᱸ ᱦᱚᱭᱛᱳ ᱵᱤᱨ ᱜᱟᱡᱟᱲ ᱦᱚᱭᱛᱳ ᱛᱟᱲᱟᱢ ᱵᱟᱲᱟ ᱠᱚᱨᱮ ᱚᱱᱟ ᱡᱟᱸᱜᱟ ᱪᱮᱛᱟᱱ ᱨᱮᱫᱚ ᱰᱟᱭᱨᱮᱠᱴ ᱟᱜᱷᱟᱛ ᱦᱚᱸ ᱵᱟᱢ ᱧᱟᱢᱟ ᱚᱱᱟᱛᱮ ᱡᱟᱱᱩᱢ ᱯᱷᱟᱱᱩᱢ ᱠᱚ ᱦᱮᱸ ᱞᱮᱵᱮᱫ ᱵᱟᱡᱟᱣ ᱜᱚᱫ ᱨᱮᱦᱚᱢ ᱢᱟᱱᱮ ᱡᱩᱛᱟᱹ ᱫᱟᱨᱟᱭ ᱛᱮᱜᱮ ᱚᱱᱟ ᱫᱚ ᱢᱟᱱᱮ ᱴᱮᱠᱟᱣ ᱫᱟᱨᱟᱢᱚᱜᱼᱟ ᱟᱨ ᱦᱚᱸᱜᱼᱚᱭ ᱡᱮᱢᱚᱱ ᱥᱤᱛᱩᱝ ᱫᱤᱱ ᱢᱮ ᱡᱩᱞᱟᱭ ᱚᱱᱟ ᱦᱚᱨᱚᱜ ᱛᱟᱦᱮᱱ ᱛᱟᱢ ᱠᱷᱟᱱ ᱡᱟᱸᱜᱟ ᱡᱟᱦᱟᱸ ᱚᱱᱟ ᱚᱛ ᱞᱚᱞᱚ ᱟᱨᱠᱤ ᱮᱠᱷᱮᱱ ᱡᱟᱸᱜᱟ ᱛᱚ ᱡᱟᱸᱜᱟ ᱠᱚᱛᱚ ᱦᱟᱸᱜ ᱞᱚᱞᱚᱣᱟᱥᱮ ᱡᱩᱛᱟᱹ ᱦᱚᱨᱚᱜ ᱛᱟᱦᱮᱸᱱ ᱛᱟᱢ ᱠᱷᱟᱱ ᱡᱟᱸᱜᱟᱨᱮ ᱚᱱᱮ ᱚᱱᱟ ᱞᱚᱞᱚ ᱵᱟᱢ ᱧᱟᱢᱟ ᱦᱮᱸ ᱟᱨ ᱡᱩᱛᱟᱹ ᱫᱚ ᱢᱟᱱᱢᱤᱭᱟᱜ ᱢᱟᱱᱮ ᱪᱮᱫ ᱞᱮᱠᱟᱣᱟᱠᱟᱱᱟ ᱛᱟᱲᱟᱢ ᱜᱟᱛᱮ ᱦᱤᱥᱟᱹᱵ ᱨᱮ ᱞᱟᱹᱭ ᱜᱟᱱᱚᱜᱼᱟ ᱦᱮᱸ ᱛᱟᱲᱟᱢ ᱨᱤᱱᱤᱡ ᱜᱟᱛᱮ ᱠᱟᱱᱟᱭ ᱡᱩᱛᱟᱹ ᱛᱟᱦᱮᱸᱞᱮᱱᱠᱷᱟᱱ ᱢᱟᱱᱢᱤᱭᱟᱜ ᱚᱱᱟ ᱛᱟᱲᱟᱢ ᱨᱮ ᱟᱹᱰᱤ ᱥᱩᱵᱤᱫᱟᱭ ᱟᱜᱩᱭᱟ ᱟᱨᱠᱤ ᱟᱨ ᱵᱷᱟᱜᱮ ᱠᱚᱣᱟᱞᱤᱴᱤ ᱡᱩᱛᱟᱹ ᱛᱟᱦᱮᱸᱞᱮᱱᱠᱷᱟᱱ ᱟᱨᱚ ᱟᱨᱚᱜᱮ ᱱᱟᱯᱟᱭᱚᱜᱼᱟ ᱚᱱᱟ ᱟᱨ ᱢᱟᱱᱮ ᱴᱮᱠᱥᱚ ᱴᱟᱜ ᱦᱚᱸ ᱟᱨᱚ ᱰᱷᱮᱨ ᱤᱱ ᱛᱟᱦᱮᱱᱟ ᱟᱨᱠᱤ ᱢᱟᱱᱮ ᱡᱩᱛᱟᱹ ᱫᱚ ᱟᱵᱚᱣᱟᱜ ᱡᱟᱸᱜᱟ ᱤᱫᱤ ᱠᱟᱛᱮᱫ ᱚᱱᱟ ᱟᱹᱰᱤ ᱜᱮ ᱱᱟᱯᱟᱭᱟ ᱟᱨᱠᱤ ᱦᱩᱸ